ᱵᱟᱨᱦᱮ ᱫᱤᱥᱟᱹᱢᱨᱮᱱ ᱪᱮᱬᱮ ᱟᱨ ᱱᱤᱭᱟᱹ ᱫᱤᱥᱟᱹᱢᱨᱮᱱ ᱪᱮᱬᱮ ᱵᱷᱮᱜᱟᱨ ᱵᱷᱮᱜᱟᱨᱫᱚ ᱵᱚᱞᱛᱮ ᱵᱟᱢ ᱧᱮᱞ ᱞᱮᱠᱷᱟᱱ ᱫᱚ ᱪᱮᱠᱟᱛᱮᱢ ᱪᱤᱱᱦᱟᱹᱯᱮᱛᱮ ᱵᱷᱮᱜᱟᱨ ᱜᱮᱭᱟᱭ ᱟᱨ ᱱᱤᱭᱟᱹ ᱴᱚᱴᱷᱟᱨᱮᱱ ᱪᱮᱬᱮᱫᱚ ᱡᱮᱢᱚᱱ ᱪᱮᱨᱚ ᱠᱤᱥᱱᱤᱠᱚ ᱨᱟᱜ ᱞᱮᱠᱷᱟᱱ ᱵᱩᱡᱷᱟᱹᱜᱼᱟᱭ ᱵᱷᱚᱸᱫᱟ ᱠᱤᱥᱱᱤᱭ ᱨᱟᱜ ᱞᱮᱠᱷᱟᱱ ᱵᱩᱡᱷᱟᱹᱜᱟ ᱯᱚᱛᱟᱢᱮ ᱨᱟᱜ ᱞᱮᱠᱷᱟᱱ ᱵᱩᱡᱷᱟᱹᱜᱼᱟ ᱠᱚᱸᱜ ᱦᱚᱸᱭ ᱨᱟᱜ ᱞᱮᱠᱷᱟᱱ ᱵᱩᱡᱷᱟᱹᱜᱼᱟ ᱠᱟᱺᱦᱩᱭ ᱨᱟᱜ ᱞᱮᱠᱷᱟᱱ ᱵᱩᱡᱷᱟᱹᱜᱟ ᱩᱱᱠᱚ ᱫᱚᱧ ᱴᱷᱤᱠᱟᱹᱣ ᱟᱠᱟᱫ ᱠᱚᱣᱟ ᱵᱟᱨᱦᱮ ᱫᱤᱥᱟᱹᱢᱨᱮᱱ ᱪᱮᱬᱮᱫᱚ ᱚᱠᱟ ᱞᱮᱠᱟᱱ ᱜᱮᱭᱟᱠᱚ ᱥᱮ ᱵᱟᱹᱧ ᱧᱮᱞ ᱴᱷᱤᱠᱟᱹᱣ ᱟᱠᱟᱫ ᱠᱚᱣᱟ ᱟᱫᱚ ᱩᱱᱠᱚ ᱫᱚ ᱪᱮᱠᱟᱛᱮᱧ ᱞᱟᱹᱭ ᱠᱮᱭᱟ ᱱᱩᱭᱫᱚ ᱱᱩᱭ ᱪᱮᱬᱮ ᱠᱟᱱᱟᱭ ᱦᱟᱹᱱᱤᱫᱚᱭ ᱦᱟᱹᱱᱤ ᱪᱮᱬᱮ ᱠᱟᱱᱟᱭ ᱟᱨ ᱱᱚᱛᱮᱱᱠᱚ ᱪᱮᱬᱮ ᱫᱚᱧ ᱧᱮᱞ ᱟᱠᱟᱫ ᱠᱚᱣᱟ ᱴᱷᱤᱠᱟᱹᱣ ᱟᱠᱟᱫ ᱠᱚᱣᱟᱹᱧ ᱵᱟᱨᱦᱮᱨᱮᱱ ᱫᱚ ᱵᱟᱹᱧ ᱴᱷᱤᱠᱟᱹᱣ ᱠᱟᱫ ᱠᱚᱣᱟ ᱵᱟᱨᱦᱮᱨᱮᱱ ᱫᱚ ᱢᱤᱫᱴᱮᱱᱜᱮ ᱪᱮᱬᱮ ᱠᱷᱟᱹᱞᱤᱧ ᱵᱤᱰᱟᱹᱣ ᱠᱟᱰᱮᱭᱟ ᱩᱱᱤᱫᱚ ᱠᱷᱟᱹᱞᱤᱧ ᱵᱟᱲᱟᱭᱟ ᱱᱩᱭᱫᱚ ᱢᱤᱨᱩ ᱪᱮᱬᱮ

ᱤᱱᱤᱜᱮ ᱤᱱᱟᱹ ᱪᱷᱟᱲᱟᱫᱚ ᱢᱟ ᱵᱟᱝᱜᱮᱧ ᱪᱤᱱᱦᱟᱹᱣ ᱟᱠᱟᱫ ᱠᱚᱣᱟ ᱫᱤᱥᱟᱹᱢ ᱫᱤᱥᱟᱹᱢ ᱵᱟᱨᱦᱮ ᱠᱚᱨᱮᱱ ᱢᱟ ᱵᱟᱹᱧ ᱵᱤᱰᱟᱹᱣ ᱟᱠᱟᱫ ᱠᱚᱣᱟ